ᱯᱳᱞᱴᱤ ᱫᱚ ᱟᱞᱮ ᱯᱷᱟᱨᱟᱢ ᱨᱮᱞᱮ ᱟᱹᱥᱩᱞ ᱠᱚᱣᱟ ᱯᱳᱞᱴᱤ ᱟᱹᱥᱩᱞ ᱨᱮᱫᱚ ᱠᱚᱢ ᱴᱟᱠᱟᱛᱮ ᱠᱚᱢ ᱥᱚᱢᱚᱭ ᱛᱮ ᱟᱹᱰᱤ ᱯᱷᱟᱭᱫᱟ ᱢᱮᱱᱟᱜᱼᱟ ᱟᱨ ᱢᱮᱦᱱᱚᱛ ᱦᱚᱸ ᱠᱚᱢ ᱢᱮᱱᱟᱜᱼᱟ ᱦᱚᱲ ᱦᱚᱸ ᱠᱚᱢ ᱥᱚᱢᱚᱭ ᱛᱮ ᱟᱹᱰᱤ ᱠᱚ ᱢᱟᱨᱟᱝ ᱚᱜ ᱠᱟᱱᱟ ᱱᱤᱛᱚᱜ ᱵᱷᱤᱴᱟᱢᱤᱱ ᱦᱮᱡ ᱠᱟᱛᱮᱫ ᱚᱱᱮ ᱡᱚᱢ ᱠᱟᱛᱮᱫ ᱢᱟᱱᱮ ᱦᱚᱲ ᱠᱚᱦᱚᱸ ᱟᱹᱰᱤ ᱠᱚ ᱞᱟᱹᱴᱩᱜ ᱠᱟᱱᱟ ᱚᱱᱠᱟᱜᱮ ᱦᱩᱲᱩ ᱠᱚᱦᱚᱸ ᱠᱚᱢ ᱥᱚᱢᱚᱭ ᱨᱮ ᱥᱟᱦᱟᱨ ᱥᱟᱞᱯᱷᱮᱴ ᱮᱢ ᱠᱟᱛᱮᱫ ᱦᱩᱲᱩ ᱠᱚᱦᱚᱸ ᱜᱮᱞᱮᱜ ᱠᱟᱱᱟ ᱟᱨ ᱠᱤᱪᱷᱩ ᱫᱤᱱ ᱨᱮ ᱦᱩᱲᱩ ᱠᱚᱦᱚᱸ ᱠᱚ ᱤᱨ ᱮᱜᱼᱟ